ᱦᱮᱸ ᱜᱤᱫᱽᱨᱟᱹ ᱠᱚ ᱞᱟᱹᱜᱤᱫ ᱫᱚ ᱠᱷᱟᱛᱟ ᱠᱷᱩᱞᱟᱹᱣ ᱫᱚ ᱟᱹᱰᱤ ᱡᱟᱹᱨᱩᱨᱤ ᱜᱮᱭᱟ ᱪᱮᱫ ᱞᱮᱠᱟ ᱯᱟᱸᱪ ᱵᱚᱪᱷᱚᱨ ᱠᱷᱩᱞᱟᱹᱣ ᱦᱩᱭ ᱞᱮᱱᱠᱷᱟᱱ ᱜᱤᱫᱽᱨᱟᱹ ᱠᱚᱣᱟᱜ ᱠᱷᱟᱛᱟ ᱠᱷᱩᱞᱟᱹᱣ ᱦᱩᱭᱩᱜ ᱠᱟᱱᱟ ᱟᱨ ᱚᱱᱟᱨᱮ ᱡᱟᱦᱟᱸ ᱫᱚ ᱯᱚᱭᱥᱟ ᱡᱚᱢᱟ ᱦᱩᱭᱩᱜ ᱠᱟᱱᱟ ᱪᱟᱸᱫᱳ ᱯᱤᱪᱷᱤ ᱮᱠᱥᱚ ᱴᱟᱠᱟ ᱠᱟᱛᱮᱫ ᱡᱟᱦᱟᱸ ᱫᱚ ᱦᱤᱥᱟᱹᱵᱽᱛᱮ ᱯᱚᱭᱥᱟ ᱠᱟᱴᱟᱜ ᱠᱟᱱᱟ ᱟᱨ ᱚᱱᱟ ᱨᱮᱭᱟᱜ ᱞᱟᱵᱷ ᱟᱴᱷᱟᱨᱳ ᱵᱚᱪᱷᱚᱨ ᱠᱷᱩᱞᱟᱹᱣ ᱞᱮᱱᱠᱷᱟᱡ ᱜᱮ ᱪᱟᱸᱫᱳ ᱯᱤᱪᱷᱤ ᱟᱵᱚ ᱥᱚᱨᱠᱟᱨ ᱯᱚᱭᱥᱟ ᱜᱤᱫᱽᱨᱟᱹ ᱠᱚ ᱞᱟᱹᱜᱤᱫ ᱚᱞᱚᱜᱼᱯᱟᱲᱦᱟᱜ ᱞᱟᱹᱜᱤᱫᱮ ᱮᱢᱚᱜ ᱠᱟᱱᱟ ᱟᱨ ᱱᱚᱣᱟᱨᱮ ᱟᱵᱚᱣᱟᱜ ᱜᱤᱫᱽᱨᱟᱹ ᱨᱮᱱ ᱟᱵᱚᱨᱮᱱ ᱜᱤᱫᱽᱨᱟᱹ ᱠᱚ ᱞᱟᱹᱜᱤᱫ ᱢᱤᱫ ᱴᱷᱮᱱ ᱯᱩᱸᱡᱤ ᱛᱟᱦᱮᱱ ᱠᱟᱱᱟ ᱟᱨ ᱱᱚᱣᱟᱛᱮ ᱜᱤᱫᱽᱨᱟᱹ ᱞᱟᱦᱟᱥᱮᱫ ᱛᱟᱲᱟᱢ ᱞᱟᱹᱜᱤᱫ ᱠᱚ ᱠᱮᱴᱮᱡ ᱫᱟᱲᱮᱭᱟᱜᱼᱟ ᱟᱨ ᱱᱚᱣᱟ ᱠᱷᱚᱱ ᱜᱮᱠᱚ ᱥᱤᱪᱪᱷᱤᱛᱚᱜ ᱟᱠᱚ ᱚᱞᱚᱜ ᱟᱹᱠᱤᱞᱚᱜ ᱟᱠᱚ ᱞᱟᱦᱟ ᱥᱮᱱ ᱠᱚ ᱛᱟᱲᱟᱢ ᱫᱟᱲᱮᱭᱟᱛᱟ ᱵᱚᱱᱟ ᱟᱨ ᱟᱠᱚᱣᱟᱜ ᱴᱷᱤᱠᱟᱱᱟ ᱨᱮ ᱟᱠᱚᱣᱟᱜ ᱴᱷᱟᱸᱭ ᱨᱮᱠᱚ ᱪᱟᱞᱟᱣ ᱫᱟᱲᱮᱭᱟᱜᱼᱟ ᱚᱱᱟᱛᱮ ᱜᱤᱫᱽᱨᱟᱹ ᱠᱚ ᱞᱟᱹᱜᱤᱫ ᱫᱚ ᱠᱷᱟᱛᱟ ᱠᱷᱩᱞᱟᱹᱣ ᱟᱨ ᱫᱚ ᱟᱹᱰᱤ ᱡᱟᱹᱨᱩᱲ ᱜᱮᱭᱟ ᱱᱚᱣᱟ ᱫᱚ

ᱡᱟᱹᱨᱩᱨᱤ ᱜᱮᱭᱟ ᱡᱮ ᱟᱵᱚᱨᱮᱱ ᱜᱤᱫᱽᱨᱟᱹ ᱠᱚ ᱞᱟᱹᱜᱤᱫ ᱵᱚᱱ ᱱᱚᱣᱟ ᱠᱚᱵᱚᱱ ᱪᱮᱠᱟᱭ ᱢᱟ